ᱠᱟᱹᱢᱤ ᱠᱚ ᱥᱟᱼᱥᱟᱯᱲᱟᱣ ᱟᱨ ᱥᱩᱫᱷᱨᱟᱹᱣ ᱪᱟᱼᱪᱟᱞᱟᱣ ᱞᱟᱹᱜᱤᱫ ᱛᱮᱫᱚ ᱯᱟᱹᱦᱤᱞ ᱛᱮᱫᱚ ᱢᱟᱲᱟᱝ ᱱᱤᱡᱮ ᱛᱮᱜᱮ ᱯᱟᱲᱦᱟᱣ ᱥᱟᱹᱛ ᱦᱩᱭᱩᱜᱼᱟ ᱵᱷᱟᱜᱤ ᱥᱟᱺᱦᱤᱡ ᱯᱟᱲᱦᱟᱣ ᱠᱟᱛᱮᱫ ᱞᱟᱹᱭ ᱥᱚᱫᱚᱨ ᱵᱟᱵᱚᱛ ᱥᱟᱯᱲᱟᱣ ᱦᱩᱭᱩᱜᱼᱟ ᱢᱚᱱᱮᱨᱮ ᱡᱟᱦᱟᱸ ᱜᱮ ᱩᱭᱦᱟᱹᱨ ᱨᱟᱠᱟᱵ ᱦᱤᱡᱩᱜᱼᱟ ᱟᱥᱮ ᱯᱟᱥᱮ ᱨᱮᱱᱟᱜ ᱧᱮᱱᱮᱞᱚᱢ ᱧᱮᱞ ᱡᱚᱝ ᱠᱟᱛᱷᱟ ᱠᱚ ᱚᱱᱟ ᱠᱚᱜᱮ ᱩᱭᱦᱟᱹᱨ ᱠᱟᱛᱮᱫ ᱟᱹᱲᱟᱹ ᱠᱚ ᱜᱟᱵᱟᱱ ᱠᱟᱛᱮ ᱚᱱᱟ ᱠᱚ ᱞᱟᱪᱷᱟᱨᱤᱧ ᱚᱞ ᱨᱟᱠᱟᱵᱟ ᱡᱟᱦᱟᱸ ᱛᱮ ᱠᱟᱹᱢᱤ ᱠᱚ ᱱᱟᱯᱟᱭ ᱛᱮ ᱦᱩᱭᱩᱜᱼᱟ ᱤᱧᱟᱹᱜ ᱱᱚᱣᱟ ᱞᱟᱹᱜᱤᱫ ᱢᱤᱫᱴᱟᱝ ᱜᱚᱴᱟ ᱠᱟᱹᱢᱤ ᱢᱮᱱᱟᱜᱼᱟ ᱟᱨ ᱚᱱᱟ ᱞᱟᱹᱜᱤᱫ ᱛᱮᱫᱚ ᱤᱧ ᱠᱩᱨᱩᱢᱩᱴᱩ ᱪᱷᱩᱴᱟᱹᱣ ᱨᱤᱧ ᱛᱟᱦᱮᱱ ᱠᱟᱱᱟ